ᱡᱚᱦᱟᱨ ᱜᱮ ᱱᱚᱶᱟ ᱴᱟᱣᱩᱱ ᱠᱞᱟᱵᱽ ᱠᱟᱱᱟ ᱥᱮᱨ ᱤᱧ ᱢᱤᱴᱟᱝ ᱤᱧᱫᱚ ᱡᱚᱱ ᱢᱟᱨᱰᱤᱧ ᱞᱟᱹᱭ ᱮᱫᱟ ᱤᱥᱛᱟᱰᱤ ᱰᱟᱜᱟ ᱠᱷᱚᱱᱟᱜ ᱛᱳ ᱤᱧ ᱢᱤᱴᱟᱝ ᱯᱷᱩᱴᱵᱚᱞ ᱯᱤᱞᱤᱭᱟᱨ ᱠᱟ ᱱᱟᱧ ᱛᱳ ᱟᱯᱮᱭᱟᱜ ᱚᱱᱟ ᱴᱟᱣᱩᱱ ᱠᱞᱟᱵᱽ ᱚᱱᱟ ᱠᱞᱟᱵᱽ ᱨᱮ ᱤᱧ ᱦᱚᱸ ᱢᱟᱱᱮ ᱴᱨᱮᱱᱤᱝ ᱥᱟᱱᱟ ᱤᱫᱤᱧᱟ ᱟᱢᱟᱜ ᱟᱢᱴᱷᱮᱱ ᱛᱳ ᱚᱱᱟᱜᱮ ᱟᱢ ᱤᱧ ᱠᱩᱞᱤᱭᱮᱫ ᱢᱮᱭᱟ ᱪᱮᱫ ᱪᱮᱫ ᱞᱟᱜᱟᱜᱼᱟ ᱪᱮᱫ ᱪᱮᱫ ᱰᱚᱠᱩᱢᱮᱱᱴ ᱟᱨ ᱪᱮᱫ ᱠᱚ ᱪᱮᱠᱟᱭ ᱦᱩᱭᱩᱜᱼᱟ ᱚᱱᱟ ᱠᱚ ᱵᱟᱨᱮᱛᱮ ᱠᱤᱪᱷᱩ ᱡᱟᱱᱠᱟᱨᱤᱢ ᱮᱢᱟᱤᱧ ᱠᱷᱟᱡ

ᱤᱧᱫᱚ ᱤᱧᱫᱚ ᱦᱟᱱᱮ ᱯᱷᱚᱨᱣᱟᱨᱰ ᱨᱤᱧ ᱜᱟᱛᱮᱜᱼᱟ ᱟᱫᱷᱟᱨ ᱠᱟᱨᱰ ᱴᱷᱤᱠ ᱜᱮᱭᱟ ᱴᱷᱤᱠ ᱜᱮᱭᱟ

ᱯᱨᱮᱠᱴᱤᱥ ᱫᱚ ᱴᱟᱭᱤᱢ ᱪᱮᱫ ᱞᱮᱠᱟ ᱢᱟᱱᱮ ᱛᱤᱱ ᱥᱳᱢᱚᱭ ᱪᱮᱫ ᱪᱮᱫ ᱫᱤᱱ ᱟᱨ ᱛᱤᱱᱟᱜ ᱥᱳᱢᱚᱭ ᱪᱟᱞᱟᱜ ᱦᱩᱭᱩᱜᱼᱟ ᱟᱨ ᱛᱤᱱ ᱜᱷᱟᱨᱤᱡ ᱦᱩᱭᱩᱜᱼᱟ ᱚᱱᱟ ᱠᱚ

ᱪᱷᱚ ᱵᱟᱡᱮ ᱠᱷᱚᱱᱟᱜ ᱟᱨ ᱪᱟᱨᱡ ᱪᱮᱫ ᱞᱮᱠᱟ ᱞᱟᱜᱟᱜᱼᱟ ᱢᱟᱱᱮ ᱪᱮᱫ ᱞᱮᱠᱟ ᱯᱚᱭᱥᱟ

ᱚᱱᱟ ᱜᱮ ᱴᱷᱤᱠ ᱜᱮᱭᱟ ᱛᱟᱦᱚᱞᱮ ᱛᱤᱥ ᱛᱤᱥ ᱤᱧ ᱪᱟᱞᱟᱣ ᱞᱮᱱ ᱠᱷᱟᱱ ᱦᱩᱭᱩᱜᱼᱟ ᱢᱟᱱᱮ ᱛᱤᱥ ᱤᱧ ᱪᱟᱞᱟᱜ ᱟ ᱵᱷᱚᱨᱛᱤ ᱞᱟᱹᱜᱤᱫ ᱚᱸᱰᱮ ᱴᱷᱤᱠ ᱜᱮᱭᱟ ᱛᱟᱦᱚᱞᱮ ᱪᱟᱞᱟᱜ ᱟᱹᱧ ᱦᱟᱜ ᱜᱟᱯᱟ ᱛᱤᱱ ᱥᱳᱢᱚᱭ ᱤᱧ ᱪᱟᱞᱟᱜᱼᱟ ᱮᱭ ᱫᱚᱥ ᱥᱮᱛᱟᱜ ᱵᱮᱞᱟ ᱴᱷᱤᱠ ᱜᱮᱭᱟ ᱴᱷᱤᱠ ᱜᱮᱭᱟ ᱛᱟᱦᱚᱞᱮ ᱜᱟᱯᱟᱤᱧ ᱪᱟᱞᱟᱜ ᱠᱟᱱᱟ ᱦᱟᱜ ᱧᱟᱯᱟᱢᱜ ᱟᱞᱟᱝ ᱴᱷᱤᱠ ᱜᱮᱭᱟ ᱴᱷᱤᱠ ᱜᱮᱭᱟ ᱛᱷᱮᱝᱠ ᱤᱭᱩ